ᱤᱧ ᱥᱟᱺᱜᱤᱧ ᱨᱮᱭᱟᱜ ᱡᱤᱱᱤᱥ ᱠᱚ ᱥᱩᱨ ᱨᱮ ᱧᱮᱞᱚᱜ ᱞᱟᱹᱜᱤᱫ ᱛᱮ ᱴᱮᱞᱤᱥᱠᱳᱯ ᱵᱮᱱᱟᱣ ᱨᱮᱭᱟᱜ ᱤᱧ ᱨᱤᱠᱟᱹ ᱟᱠᱟᱫᱼᱟ ᱥᱟᱺᱜᱤᱧ ᱡᱤᱱᱤᱥ ᱦᱚᱸ ᱥᱩᱨ ᱨᱮ ᱧᱮᱞᱚᱜ ᱢᱟ ᱫᱟᱜ ᱵᱷᱤᱛᱨᱤ ᱨᱮ ᱡᱟᱦᱟᱸ ᱦᱩᱰᱤᱧ ᱦᱩᱰᱤᱧ ᱢᱟᱱᱮ ᱡᱤᱣᱤᱭᱟᱱ ᱤᱭᱟᱹ ᱠᱚᱦᱚᱸ ᱢᱟᱱᱮ ᱠᱟᱹᱴᱤᱡ ᱠᱟᱹᱴᱤᱡ ᱡᱤᱱᱤᱥ ᱠᱚᱦᱚᱸ ᱚᱱᱟ ᱠᱚᱦᱚᱸ ᱧᱮᱞ ᱧᱟᱢ ᱫᱟᱲᱮᱭᱟᱜ ᱢᱟ ᱚᱱᱟ ᱞᱮᱠᱟᱱ ᱡᱤᱱᱤᱥ ᱦᱚᱸ ᱴᱮᱞᱤᱥᱠᱳᱯ ᱵᱮᱱᱟᱣ ᱨᱮᱭᱟᱜ ᱤᱧ ᱠᱩᱨᱩᱢᱩᱴᱩ ᱟᱠᱟᱫᱟ ᱡᱮᱢᱚᱱ ᱥᱟᱺᱜᱤᱧᱟᱜ ᱦᱚᱸ ᱥᱩᱨᱩᱜ ᱢᱟ ᱥᱩᱨ ᱨᱮᱭᱟᱜ ᱦᱚᱸ ᱥᱟᱺᱜᱤᱧᱚᱜ ᱢᱟ ᱚᱱᱟ ᱞᱮᱠᱟ ᱡᱤᱱᱤᱥ ᱠᱟᱱᱟ ᱱᱟᱦᱟᱸᱜ ᱚᱱᱟ ᱴᱮᱞᱤᱥᱠᱳᱯ ᱫᱚ ᱟᱨ ᱚᱱᱟ ᱤᱫᱤ ᱠᱟᱛᱮᱫ ᱵᱮᱵᱷᱟᱨ ᱦᱩᱭᱩᱜᱼᱟ ᱡᱮ ᱠᱟᱹᱴᱤᱡ ᱠᱟᱹᱴᱤᱡ ᱡᱤᱱᱤᱥ ᱚᱱᱟ ᱠᱚᱦᱚᱸ ᱴᱷᱟᱶᱠᱟᱹ ᱱᱤᱥᱴᱟᱹ ᱯᱩᱥᱴᱟᱹ ᱥᱟᱺᱦᱤᱡ ᱵᱟᱲᱟᱭ ᱧᱟᱢᱚᱜ ᱢᱟ ᱧᱮᱞ ᱧᱟᱢᱚᱜ ᱢᱟ ᱥᱟᱺᱜᱤᱧ ᱨᱮᱱᱟᱜ ᱦᱚᱸ ᱥᱩᱨ ᱨᱮ ᱧᱮᱞᱚᱜ ᱢᱟ ᱚᱱᱟ ᱤᱫᱤ ᱠᱟᱛᱮᱫ ᱚᱱᱟ ᱠᱚ ᱞᱟᱹᱜᱤᱫ ᱴᱮᱞᱤᱥᱠᱳᱯ ᱠᱚᱫᱚ ᱵᱮᱱᱟᱣ ᱫᱚᱨᱠᱟᱨ ᱠᱟᱱ ᱜᱮᱭᱟ ᱟᱨ ᱚᱱᱟ ᱵᱮᱵᱷᱟᱨ ᱦᱚᱸ ᱫᱚᱨᱠᱟᱨ ᱠᱟᱱ ᱜᱮᱭᱟ ᱚᱱᱟ ᱤᱫᱤ ᱛᱮ ᱟᱹᱰᱤ ᱟᱹᱰᱤ ᱚᱱᱟ ᱠᱚ ᱞᱟᱹᱠᱛᱤᱭᱟᱱᱟᱜ ᱡᱤᱱᱤᱥ ᱠᱟᱱᱟ